ᱥᱟᱶᱛᱟᱞᱤ ᱨᱚᱨᱚᱲ ᱦᱚᱲ ᱟᱠᱚᱣᱟᱜ ᱞᱟᱭᱼᱞᱟᱠᱪᱟᱨ ᱞᱟᱹᱜᱤᱫ ᱛᱮᱠᱚ ᱨᱚᱲᱮᱫᱼᱟ ᱥᱮ ᱵᱷᱟᱸᱰᱟᱱ ᱵᱟᱯᱞᱟ ᱵᱟᱦᱟ ᱥᱚᱦᱨᱟᱭ ᱥᱟᱱᱟᱢᱟᱜ ᱜᱮ ᱟᱵᱚ ᱥᱟᱱᱛᱟᱲ ᱛᱮᱠᱚ ᱨᱚᱲ ᱮᱫᱟ ᱥᱮᱠᱚ ᱠᱟᱹᱢᱤᱭᱫᱟ ᱥᱮᱠᱚ ᱵᱚᱸᱜᱟᱼᱵᱩᱩᱜ ᱠᱟᱱᱟ ᱜᱤᱫᱽᱨᱟᱹ ᱠᱚᱦᱚᱸ ᱱᱚᱜᱼᱚᱭ ᱨᱚᱲ ᱵᱚᱱ ᱪᱮᱫ ᱟᱠᱚ ᱠᱟᱱᱟ ᱥᱮ ᱚᱞᱪᱤᱠᱤ ᱛᱮᱵᱚᱱ ᱯᱟᱲᱦᱟᱣ ᱠᱚᱣᱟ ᱦᱮᱸ ᱡᱟᱦᱟᱸᱭ ᱵᱟᱡᱟᱨ ᱠᱚᱨᱮᱜ ᱢᱮᱱᱟᱜ ᱠᱚᱣᱟ ᱩᱱᱠᱩ ᱦᱚᱸᱠᱚ ᱵᱩᱡᱷᱟᱹᱣ ᱫᱟᱲᱮᱭᱟᱜ ᱠᱟᱱᱟ ᱡᱮ ᱟᱞᱮ ᱥᱟᱱᱛᱟᱲ ᱛᱮᱫᱚ ᱨᱚᱲ ᱢᱮᱱᱟᱜ ᱛᱟᱞᱮᱭᱟ ᱟᱞᱮᱭᱟᱜ ᱥᱚᱢᱟᱡᱽ ᱨᱮ ᱚᱱᱟ ᱛᱮᱜᱮ ᱩᱱᱠᱩ ᱦᱚᱸ ᱟᱵᱚᱣᱟᱜ ᱟᱛᱳ ᱫᱤᱥᱚᱢ ᱨᱮ ᱦᱮᱡ ᱠᱟᱛᱮᱜ ᱚᱱᱠᱟᱜᱮ ᱩᱱᱠᱩ ᱦᱚᱸᱠᱚ ᱠᱟᱹᱢᱤᱭᱫᱟ ᱨᱚᱲ ᱫᱟᱠᱚ ᱥᱮᱠᱚ ᱵᱟᱯᱞᱟᱜ ᱠᱟᱱᱟ ᱠᱚ ᱟᱹᱛᱩ ᱫᱤᱥᱚᱢ ᱨᱮ ᱵᱷᱟᱸᱰᱟᱱᱚᱜ ᱠᱟᱱᱟ ᱠᱚ ᱦᱮᱸ ᱥᱚᱦᱨᱟᱭᱚᱜ ᱠᱟᱱᱟ ᱠᱚ ᱵᱚᱸᱜᱟᱼᱵᱩᱨᱩᱜ ᱠᱟᱱᱟ ᱠᱚ ᱥᱟᱱᱟᱢ ᱜᱮ ᱚᱱᱠᱟᱜᱮ ᱟᱭᱢᱟ ᱜᱮ ᱟᱵᱚ ᱥᱚᱢᱟᱡᱽ ᱨᱮ ᱢᱮᱱᱟᱜ ᱛᱟᱵᱚᱱᱟ ᱟᱨ ᱢᱟᱹᱱ ᱢᱮᱱᱟᱜ ᱛᱟᱵᱚᱱᱟ ᱨᱚᱲ ᱢᱮᱱᱟᱜ ᱛᱟᱵᱚᱱᱟ ᱚᱱᱟ ᱛᱮᱜᱮ ᱥᱟᱱᱟᱢ ᱜᱮ ᱵᱚᱱ ᱢᱟᱹᱱ ᱠᱚᱵᱚᱱ ᱮᱢᱫᱟ